ᱤᱧᱫᱚ ᱢᱤᱫᱴᱟᱱ ᱜᱩᱲ ᱯᱤᱴᱷᱟᱹ ᱵᱮᱱᱟᱣ ᱞᱟᱹᱜᱤᱫ ᱨᱮᱥᱤᱯᱤᱧ ᱞᱟᱹᱭᱮᱫᱼᱟ ᱚᱱᱟ ᱨᱮᱭᱟᱢ ᱥᱟᱢᱟᱱ ᱠᱚᱫᱚ ᱱᱚᱜᱼᱚᱭ ᱱᱚᱝᱠᱟ ᱢᱤᱫ ᱠᱤᱞᱳ ᱜᱩᱲ ᱚᱱᱟᱨᱮ ᱛᱤᱱ ᱠᱤᱞᱳ ᱦᱚᱞᱚᱝ ᱟᱨ ᱵᱟᱫᱟᱢ ᱮᱠ ᱠᱟᱯ ᱠᱤᱥᱢᱤᱥ ᱮᱠ ᱠᱟᱯ ᱟᱨ ᱯᱟᱱ ᱢᱩᱦᱨᱤ ᱥᱟᱫ ᱚᱱᱩᱥᱟᱨ ᱡᱟᱦᱟᱸ ᱞᱮᱠᱟ ᱵᱚᱱ ᱮᱢ ᱫᱟᱲᱮᱭᱟᱜᱼᱟ ᱡᱟᱦᱟᱸᱭ ᱡᱟᱦᱟᱸ ᱛᱤᱱᱟᱹᱜᱼᱮ ᱠᱩᱥᱤᱭᱟᱜᱼᱟ ᱟᱨ ᱚᱱᱟᱫᱚ ᱢᱤᱫᱴᱟᱱ ᱱᱟᱫᱽᱣᱟ ᱨᱮ ᱵᱟᱨ ᱜᱤᱱᱟᱹ ᱫᱟᱜ ᱮᱢ ᱠᱟᱛᱮᱫ ᱜᱩᱲ ᱵᱚᱱ ᱜᱩᱞᱟᱹᱣᱟ ᱜᱩᱲ ᱜᱩᱞᱟᱹᱣ ᱠᱟᱛᱮᱫ ᱡᱟᱦᱟᱸ ᱞᱮᱠᱟ ᱟᱵᱚ ᱫᱚ ᱢᱤᱫᱴᱟᱱ ᱜᱤᱱᱟᱹ ᱨᱮᱵᱚᱱ ᱫᱩᱞᱟ ᱡᱮ ᱜᱩᱲ ᱤᱥᱤᱱ ᱱᱟ ᱪᱮ ᱵᱟᱝᱟ ᱟᱨ ᱧᱮᱞ ᱟᱵᱚᱱ ᱜᱩᱲ ᱤᱥᱤᱱ ᱮᱱ ᱠᱷᱟᱱ ᱚᱸᱰᱮ ᱜᱮ ᱪᱩᱞᱦᱟᱹ ᱨᱮ ᱪᱚᱸᱫᱟ ᱠᱟᱛᱮᱫ ᱦᱚᱞᱚᱝ ᱵᱚᱱ ᱜᱷᱟᱱᱴᱟ ᱢᱤᱞᱟᱹᱣᱟ ᱜᱷᱟᱱᱴᱟ ᱢᱤᱞᱟᱹᱣ ᱢᱤᱞᱟᱹᱣ ᱠᱟᱛᱮᱫ ᱡᱟᱦᱟᱸ ᱛᱤᱱ ᱵᱷᱳᱨ ᱜᱩᱞ ᱜᱩᱞ ᱵᱟᱭ ᱵᱮᱱᱟᱜᱼᱟ ᱩᱱ ᱵᱷᱳᱨ ᱫᱚ ᱦᱚᱞᱚᱝ ᱮᱢ ᱟᱠᱟᱜ ᱜᱮᱵᱚᱱ ᱛᱟᱦᱮᱱᱟ ᱟᱨ ᱜᱩᱞ ᱵᱮᱱᱟᱣ ᱞᱮᱱᱠᱷᱟᱱ ᱫᱚ ᱟᱫᱚ ᱵᱚᱱ ᱟᱬᱜᱚᱭᱟ ᱟᱨ ᱟᱬᱜᱚ ᱠᱟᱛᱮᱫ ᱢᱤᱫᱴᱟᱱ ᱠᱟᱹᱲᱟᱹᱦᱤ ᱨᱮ ᱥᱩᱱᱩᱢ ᱞᱚᱞᱚᱭᱟᱵᱚᱱ ᱥᱩᱱᱩᱢ ᱞᱚᱞᱚ ᱠᱟᱛᱮᱫ ᱚᱱᱟ ᱨᱮᱵᱚᱱ ᱢᱤᱢᱤᱫᱴᱮᱱ ᱵᱟᱵᱟᱨᱭᱟ ᱯᱮᱯᱮᱭᱟ ᱠᱟᱛᱮᱫ ᱵᱚᱱ ᱪᱷᱟᱠᱟᱣᱟ ᱟᱨ ᱪᱷᱟᱠᱟᱣ ᱤᱥᱤᱱ ᱠᱟᱛᱮᱫ ᱵᱚᱱ ᱡᱚᱢᱟ